ᱟᱛᱳ ᱴᱚᱞᱟ ᱠᱚᱨᱮ ᱜᱩᱡᱩᱜ ᱜᱩᱨᱩᱜ ᱫᱚ ᱢᱟᱹᱡᱷᱤ ᱜᱮ ᱡᱚᱛᱚᱣᱟᱜ ᱮ ᱠᱚᱨᱟᱣᱟ ᱡᱚᱛᱚᱣᱟᱜ ᱮ ᱠᱚᱨᱟᱣᱟ ᱟᱨ ᱪᱷᱩᱛ ᱪᱷᱟᱹᱴᱭᱟᱹᱨ ᱡᱚᱛᱚᱣᱟᱜ ᱟᱛᱳ ᱴᱚᱞᱟ ᱨᱮᱜᱮ ᱟᱨ ᱡᱟᱦᱟᱸ ᱱᱟᱜ ᱟᱛᱳ ᱫᱷᱟᱨᱮ ᱛᱮ ᱠᱟᱹᱢᱤ ᱫᱷᱟᱨᱮ ᱛᱮᱫᱚ ᱚᱱᱟ ᱠᱚᱫᱚ ᱢᱟᱹᱡᱷᱤ ᱜᱮ ᱡᱚᱛᱚᱭ ᱠᱟᱹᱢᱤ ᱛᱟᱵᱚᱱᱟ ᱦᱟᱠᱮ ᱠᱚᱣᱟᱭ ᱰᱟᱠᱮ ᱠᱚᱣᱟᱭ ᱟᱡᱨᱮᱱ ᱦᱚᱯᱚᱱ ᱠᱚ ᱟᱨ ᱚᱱᱟ ᱜᱮ ᱧᱮᱞ ᱜᱚᱴᱟᱭᱟᱠᱚ ᱥᱟᱞᱟ ᱜᱚᱴᱟᱭᱟᱠᱚ ᱟᱫᱚ ᱪᱮᱫ ᱠᱚ ᱱᱟᱦᱟᱜ ᱵᱟᱹᱲᱤᱡ ᱟᱠᱟᱱᱟ ᱥᱮ ᱵᱩᱜ ᱵᱩᱜᱤᱭᱟᱠᱟᱱᱟ ᱚᱱᱟ ᱠᱚᱛᱮ ᱟᱫᱚ ᱡᱚᱛᱚ ᱠᱚᱛᱮ ᱜᱮᱠᱚ ᱠᱟᱹᱢᱤ ᱠᱚ ᱦᱚᱨᱟ ᱠᱚ ᱟᱬᱜᱚᱱ ᱛᱮ ᱚᱱᱟ ᱠᱚᱠᱚ ᱠᱟᱹᱢᱤ ᱠᱟᱜᱼᱟ